ᱰᱟᱭᱵᱷᱟᱨ ᱫᱟᱫᱟ ᱟᱭᱠᱤᱭᱩ ᱪᱟᱞᱟᱜ ᱱᱚᱣᱟ ᱰᱟᱦᱟᱨ ᱢᱟ ᱟᱹᱰᱤᱜᱮ ᱡᱟᱢ ᱟᱠᱟᱱᱟ ᱱᱚᱣᱟ ᱰᱟᱦᱟᱨ ᱵᱟᱫᱛᱮ ᱮᱴᱟᱜ ᱰᱟᱦᱟᱨ ᱠᱤ ᱢᱮᱱᱟᱜᱼᱟ ᱟᱨ ᱡᱩᱫᱤ ᱢᱮᱱᱟᱜ ᱠᱷᱟᱱ ᱛᱤᱱᱟᱹᱜ ᱚᱠᱛᱚ ᱞᱟᱜᱟᱜᱼᱟ